ᱥᱟᱱᱛᱟᱲᱤ ᱯᱟᱹᱨᱥᱤ ᱨᱮᱭᱟᱜ ᱮᱢᱟᱱ ᱞᱮᱠᱟᱱ ᱞᱟᱪᱟᱨ ᱢᱮᱱᱟᱜᱼᱟ ᱟᱞᱮ ᱫᱚ ᱥᱚᱦᱨᱟᱭ ᱯᱚᱨᱚᱵᱽ ᱫᱚ ᱮᱢᱟᱱ ᱛᱮᱭᱟᱜ ᱟᱹᱰᱤ ᱜᱟᱱ ᱯᱚᱨᱚᱵᱽ ᱥᱮ ᱨᱟᱹᱥᱠᱟᱹ ᱯᱚᱨᱚᱵᱽ ᱠᱟᱱ ᱛᱟᱞᱮᱭᱟ ᱚᱱᱟ ᱯᱚᱨᱚᱵᱽ ᱨᱮ ᱟᱞᱮ ᱫᱚ ᱟᱹᱰᱤ ᱜᱮᱞᱮ ᱮᱱᱮᱡᱼᱟ ᱥᱟᱱᱛᱟᱲᱤ ᱛᱮᱜᱮ ᱞᱮ ᱛᱩᱢᱫᱟᱹᱜ ᱴᱟᱢᱟᱠ ᱞᱮ ᱨᱩᱭᱟ ᱥᱟᱱᱛᱟᱲᱤ ᱛᱮᱞᱮ ᱥᱮᱨᱮᱧᱟ ᱥᱟᱱᱛᱟᱲᱤᱛᱮᱞᱮ ᱨᱚᱲᱟ ᱟᱨ ᱞᱮ ᱨᱟᱹᱥᱠᱟᱹᱜᱼᱟ ᱟᱨ ᱟᱹᱰᱤ ᱢᱚᱡᱽ ᱥᱮ ᱢᱚᱡᱽ ᱟᱨ ᱵᱟᱦᱟ ᱯᱚᱨᱚᱵᱽ ᱫᱚ ᱟᱞᱮ ᱫᱚ ᱢᱚᱡᱽ ᱜᱮ ᱵᱟᱦᱟᱣᱟᱱ ᱛᱮᱞᱮ ᱯᱚᱨᱚᱵᱚᱽᱵᱚᱜᱼᱟ ᱯᱮ ᱫᱤᱱ ᱜᱟᱱ ᱠᱟᱱ ᱛᱟᱞᱮᱭᱟ ᱯᱚᱨᱚᱵᱽ ᱫᱚ ᱟᱨ ᱚᱱᱟ ᱦᱚᱸ ᱟᱹᱰᱤ ᱢᱚᱡᱽ ᱥᱮᱫ ᱛᱮᱞᱮ ᱢᱟᱱᱟᱣᱟ ᱟᱨ ᱟᱹᱰᱤ ᱨᱟᱹᱥᱠᱟᱹ ᱛᱮᱞᱮ ᱢᱟᱱᱟᱣᱟ ᱵᱟᱦᱟ ᱯᱚᱨᱚᱵᱽ ᱦᱚᱸ ᱟᱨ ᱯᱚᱨᱚᱵᱽ ᱫᱚ ᱫᱟᱸᱥᱟᱭ ᱦᱚᱸ ᱟᱞᱮ ᱥᱮᱫ ᱫᱚᱞᱮ ᱫᱟᱸᱥᱟᱭᱚᱜ ᱜᱮᱭᱟ ᱛᱩᱢᱫᱟᱹᱜ ᱴᱟᱢᱟᱠ ᱠᱚᱨᱛᱟᱞ ᱮᱢᱟᱱ ᱛᱮᱭᱟᱜ ᱥᱮ ᱥᱤᱢ ᱤᱞ ᱠᱚ ᱪᱮᱬᱮ ᱤᱞ ᱠᱚ ᱪᱮᱬᱮ ᱤᱞ ᱠᱚ ᱛᱮᱞᱮ ᱫᱟᱸᱥᱟᱭᱚᱜᱼᱟ ᱥᱮᱞᱮ ᱟᱭᱱᱚᱢ ᱥᱮ ᱫᱟᱹᱲᱦᱤ ᱟᱨ ᱫᱷᱩᱛᱤ ᱥᱮ ᱯᱟᱹᱧᱪᱤ ᱢᱚᱡᱽ ᱜᱮ ᱰᱮᱸᱜᱟ ᱠᱟᱛᱮ ᱞᱮ ᱫᱟᱸᱥᱟᱭᱚᱜᱼᱟ ᱫᱟᱸᱥᱟᱭ ᱫᱚ ᱟᱹᱰᱤ ᱫᱩᱠ ᱨᱮᱭᱟᱜ ᱤᱭᱟᱹ ᱠᱟᱱ ᱛᱟᱞᱮᱭᱟ ᱮᱱᱮᱡ ᱠᱟᱱ ᱛᱟᱞᱮᱭᱟ ᱥᱮ ᱦᱮᱸ ᱫᱟᱸᱥᱟᱭ ᱫᱚ ᱟᱹᱰᱤ ᱢᱚᱡᱽ ᱥᱮ ᱦᱤᱞᱟᱹᱣ ᱟᱛᱮ ᱢᱚᱡᱽ ᱜᱮᱠᱚ ᱧᱮᱞᱚᱜᱼᱟ ᱢᱮᱱᱠᱷᱟᱡ ᱦᱚᱲ ᱫᱚ ᱨᱟᱹᱥᱠᱟᱹ ᱜᱮᱠᱚ ᱟᱹᱭᱠᱟᱹᱣᱟ ᱢᱮᱱᱠᱷᱟᱱ ᱨᱟᱹᱨᱥᱠᱟᱹ ᱯᱚᱨᱚᱵᱽ ᱫᱚ ᱵᱟᱝ ᱠᱟᱱᱟ ᱫᱟᱸᱥᱟᱭ ᱫᱚ ᱟᱹᱰᱤ ᱫᱩᱠᱼᱟᱱ ᱯᱚᱨᱚᱵᱽ ᱠᱟᱱᱟ ᱫᱟᱸᱥᱟᱭ ᱫᱚ ᱪᱮᱫᱟᱜ ᱛᱮ ᱫᱟᱸᱥᱟᱭ ᱫᱚ ᱵᱟᱨᱭᱟ ᱠᱤᱱ ᱟᱫ ᱞᱮᱱ ᱛᱟᱞᱮᱭᱟ ᱩᱱᱠᱤᱱ ᱥᱮᱸᱫᱽᱨᱟ ᱜᱮ ᱫᱟᱸᱥᱟᱭ ᱫᱚ ᱟᱭᱳ ᱦᱚᱲ ᱞᱮᱠᱟ ᱥᱟᱯᱲᱟᱣ ᱠᱟᱛᱮ ᱞᱮ ᱪᱟᱞᱟᱜᱼᱟ ᱚᱱᱟ ᱤᱭᱟᱹᱛᱮ ᱫᱟᱸᱥᱟᱭ ᱯᱚᱨᱚᱵᱽ ᱫᱚᱞᱮ ᱢᱟᱱᱟᱣᱟ